ᱜᱚᱝᱠᱮ ᱤᱧ ᱡᱟᱦᱟᱸ ᱠᱷᱚᱱᱤᱧ ᱞᱟᱹᱭ ᱮᱫ ᱛᱟᱞᱟᱝᱼᱟ ᱚᱱᱟ ᱫᱚ ᱦᱩᱭᱩᱜ ᱠᱟᱱᱟ ᱜᱳᱯᱟᱞ ᱱᱚᱜᱚᱨ ᱟᱹᱛᱳ ᱵᱩᱡᱷᱟᱹᱣ ᱥᱮ ᱢᱮᱱᱠᱷᱟᱱ ᱟᱫᱚ ᱟᱞᱮ ᱡᱮ ᱡᱟᱭᱜᱟ ᱨᱮ ᱢᱮᱱᱟᱜ ᱞᱮᱭᱟ ᱛᱚ ᱟᱞᱮᱫᱚ ᱵᱟᱡᱟᱨ ᱦᱟᱴ ᱵᱟᱡᱟᱨ ᱦᱚᱸ ᱟᱹᱰᱤ ᱥᱟᱹᱜᱤᱧ ᱜᱮᱛᱟᱞᱮᱭᱟ ᱯᱨᱟᱭ ᱫᱩ ᱢᱟᱭᱞ ᱛᱤᱱ ᱢᱟᱭᱤᱞ ᱦᱚᱨ ᱰᱟᱦᱟᱨ ᱪᱟᱞᱟᱜ ᱦᱩᱭᱩᱜ ᱛᱟᱞᱮᱭᱟ ᱟᱫᱚ ᱥᱚᱵ ᱥᱚᱢᱚᱭ ᱥᱚᱵ ᱡᱤᱱᱤᱥ ᱵᱟᱞᱮ ᱧᱟᱢᱟ ᱟᱫᱚ ᱱᱚᱸᱰᱮ ᱠᱷᱤᱡᱞᱮ ᱚᱰᱟᱨ ᱠᱟᱛᱮᱫ ᱞᱮ ᱟᱹᱜᱩᱭᱟ ᱮᱱᱦᱚᱸ ᱥᱚᱵ ᱥᱚᱢᱚᱭ ᱥᱚᱵ ᱡᱤᱱᱤᱥ ᱵᱟᱠᱚ ᱟᱹᱜᱩ ᱡᱚᱜᱟᱣ ᱫᱟᱲᱮ ᱟᱞᱮᱭᱟ ᱡᱟᱨ ᱯᱷᱚᱞᱮ ᱟᱞᱮ ᱦᱚᱸ ᱠᱷᱩᱵ ᱚᱥᱩᱵᱤᱫᱷᱟ ᱢᱩᱫᱽᱨᱮ ᱢᱮᱱᱟᱜ ᱞᱮᱭᱟ ᱡᱟᱛᱮ ᱠᱚᱨᱮ ᱟᱞᱮ ᱥᱟᱱᱟᱢᱟᱜ ᱡᱤᱱᱤᱥ ᱞᱮ ᱧᱟᱢ ᱫᱟᱲᱮ ᱞᱮᱠᱷᱟᱱ ᱢᱟᱱᱮ ᱠᱷᱩᱵ ᱵᱷᱟᱜᱮ ᱦᱩᱭ ᱠᱚᱜᱼᱟ ᱚᱱᱟᱜᱤᱧ ᱞᱟᱹᱭᱮᱫ ᱠᱟᱱ ᱛᱟᱦᱮᱱᱟ